ᱤᱧ ᱟᱹᱰᱤᱜᱟᱱ ᱡᱟᱭᱜᱟᱧ ᱫᱟᱬᱟ ᱠᱮᱜᱼᱟ ᱤᱧ ᱡᱟᱦᱟᱸ ᱡᱮ ᱫᱟᱬᱟᱱᱤᱧ ᱪᱟᱞᱟᱣ ᱞᱮᱱᱟ ᱟᱨ ᱟᱹᱰᱤᱜᱟᱱ ᱡᱟᱭᱜᱟᱧ ᱫᱟᱬᱟ ᱠᱮᱜᱼᱟ ᱮᱱᱠᱷᱟᱱ ᱱᱚᱰᱮ ᱥᱩᱨ ᱨᱮᱜᱮ ᱥᱟᱨᱟᱭᱠᱮᱞᱞᱟ ᱨᱮ ᱡᱟᱦᱟᱸᱞᱮᱠᱟ ᱢᱟᱱᱮ ᱪᱤᱛᱟᱹᱨ ᱠᱚ ᱤᱧᱤᱧ ᱧᱮᱞ ᱠᱮᱜ ᱠᱚᱣᱟ ᱨᱟᱡᱽ ᱢᱟᱦᱟᱞ ᱨᱮ ᱥᱮ ᱫᱟᱲᱮ ᱢᱟᱲᱟᱝ ᱨᱮᱱ ᱨᱟᱡᱟ ᱢᱟᱦᱟ ᱨᱟᱡᱟ ᱠᱚ ᱡᱟᱦᱟᱸᱭ ᱠᱚ ᱛᱟᱦᱮᱸᱱᱟ ᱛᱟᱦᱮᱸᱫ ᱩᱱᱠᱩᱣᱟᱜ ᱚᱲᱟᱜ ᱱᱤᱛ ᱦᱚᱸ ᱢᱮᱱᱟᱜ ᱜᱮᱭᱟ ᱟᱨ ᱚᱸᱰᱮ ᱡᱟᱦᱟᱸᱞᱮᱠᱟ ᱢᱟᱱᱮ ᱟᱹᱰᱤ ᱱᱟᱯᱟᱭ ᱛᱮ ᱚᱱᱟ ᱢᱚᱦᱚᱞ ᱨᱮ ᱪᱤᱛᱟᱹᱨ ᱠᱚ ᱵᱮᱱᱟᱣᱟᱠᱟᱫ ᱠᱚᱣᱟ ᱩᱱᱠᱩ ᱱᱤᱭᱟᱹᱛᱮ ᱤᱧᱤᱧ ᱢᱳᱦᱤᱛᱮᱱᱟ ᱠᱳᱱᱳ ᱤᱭᱟᱹ ᱜᱮ ᱵᱟᱹᱪᱩᱜᱼᱟᱹᱱᱤᱡ ᱢᱟᱱᱮ ᱢᱤᱥᱤᱱ ᱨᱮ ᱪᱮ ᱡᱟᱦᱟᱱᱟᱜ ᱚᱱᱠᱟᱱ ᱯᱨᱮᱢ ᱯᱷᱨᱮᱢ ᱛᱮᱫᱚ ᱵᱟᱝ ᱟ ᱛᱤ ᱛᱮᱜᱮ ᱠᱚ ᱵᱮᱱᱟᱣᱟᱠᱟᱫ ᱠᱚᱣᱟ ᱮᱹᱠ ᱛᱚ ᱧᱮᱞᱚᱜ ᱠᱟᱱᱟ ᱠᱚ ᱡᱮᱢᱚᱱ ᱟᱹᱰᱤ ᱪᱮᱦᱨᱟ ᱠᱚ ᱧᱮᱞᱚᱜ ᱠᱟᱱᱟ ᱛᱟᱦᱮᱸᱫ ᱩᱱᱠᱩ ᱱᱟᱹᱜ ᱡᱚᱛᱷᱟᱛ ᱠᱚ ᱵᱮᱱᱟᱣ ᱠᱟᱫ ᱠᱚᱣᱟ ᱤᱧ ᱧᱮᱞ ᱛᱤᱧ ᱢᱳᱦᱤᱛᱮᱱᱟ ᱟᱹᱰᱤ ᱵᱷᱟᱹᱜᱤ ᱠᱚ ᱵᱮᱱᱟᱣ ᱠᱟᱫ ᱠᱚᱣᱟ ᱚᱸᱰᱮᱱᱟᱜᱫ ᱧᱮᱞᱛᱮ ᱤᱧᱤᱧ ᱠᱩᱥᱤ ᱩᱛᱟᱹᱨᱮᱱᱟ ᱠᱤ ᱥᱟᱹᱨᱤ ᱜᱮ ᱥᱮᱫᱟᱭ ᱠᱚ ᱵᱮᱱᱟᱣ ᱠᱟᱫ ᱠᱚᱣᱟ ᱮᱱᱠᱷᱟᱱ ᱱᱤᱛ ᱦᱚᱸ ᱚᱱᱠᱟ ᱜᱮᱠᱚ ᱧᱮᱞᱚᱜ ᱠᱟᱱᱟ ᱟᱨ ᱩᱱᱟᱹᱜ ᱪᱚᱨᱚᱠ ᱠᱚ ᱵᱮᱱᱟᱣᱟᱠᱟᱫ ᱠᱚᱣᱟ